ᱦᱮᱸ ᱟᱸᱡᱚᱢᱮᱫ ᱜᱮᱭᱟᱹᱧ ᱟᱪᱪᱷᱟ ᱠᱷᱚᱱᱮᱢ ᱞᱟᱹᱭᱮᱫᱟ ᱚᱠᱚᱭ ᱫᱚ ᱚᱠᱟ ᱠᱷᱚᱱᱮᱢ ᱞᱟᱹᱭᱮᱫᱟ ᱟᱪᱪᱷᱟ ᱟᱪᱪᱷᱟ ᱪᱮᱫ ᱞᱮᱠᱟ ᱨᱩᱭᱟᱹᱭᱮᱫ ᱢᱮᱭᱟ ᱚᱻ ᱛᱚᱵᱮ ᱦᱤᱡᱩᱜ ᱢᱮ ᱡᱟᱦᱟᱱᱟᱜ ᱠᱚ ᱵᱟᱢ ᱡᱚᱢ ᱟᱠᱟᱫᱟ ᱛᱚ ᱟᱪᱪᱷᱟ ᱦᱮᱸ ᱦᱩᱭ ᱫᱟᱲᱮᱭᱟᱜᱼᱟ ᱯᱟᱪᱮ ᱜᱮᱥ ᱚᱢᱵᱚᱞᱛᱮ ᱦᱩᱭ ᱫᱟᱲᱮᱭᱟᱜᱼᱟ ᱵᱮᱥ ᱦᱤᱡᱩᱜ ᱢᱮ ᱦᱮᱡ ᱫᱟᱲᱮᱭᱟᱜ ᱜᱮᱭᱟᱢ ᱛᱚ ᱥᱮᱛᱟᱜ ᱥᱟᱛᱴᱟ ᱥᱮᱛᱟᱜ ᱥᱟᱛᱴᱟ ᱠᱷᱚᱱᱟᱜ ᱥᱮᱛᱟᱜ ᱥᱟᱛᱴᱟ ᱠᱷᱚᱱᱟᱜ ᱧᱤᱫᱟᱹ ᱥᱟᱛᱴᱟ ᱫᱷᱟᱹᱨᱤᱡ ᱟᱨ ᱡᱟᱦᱟᱸᱭ ᱫᱚᱠᱚ ᱡᱩᱫᱤ ᱟᱹᱰᱤ ᱵᱟᱲᱟᱵᱟᱲᱤ ᱯᱮᱥᱮᱱᱴ ᱦᱚᱸᱠᱚ ᱛᱟᱦᱮᱱ ᱠᱷᱟᱡ ᱩᱱᱠᱩ ᱫᱚ ᱯᱷᱳᱱ ᱞᱮᱠᱷᱟᱡ ᱜᱮ ᱡᱟᱦᱟᱸ ᱛᱤᱱ ᱨᱮᱜᱮ ᱤᱧᱟᱹᱜ ᱫᱚ ᱟᱫᱚ ᱱᱚᱸᱰᱮ ᱜᱮ ᱚᱲᱟᱜ ᱛᱤᱧᱛᱚ ᱱᱚᱸᱰᱮ ᱜᱮ ᱪᱮᱢᱵᱟᱨ ᱱᱚᱰᱮ ᱜᱮ ᱚᱲᱟᱜ ᱱᱚᱸᱰᱮ ᱜᱮ ᱡᱚᱛᱚ ᱜᱷᱟᱹᱲᱤᱡᱮᱢ ᱧᱟᱢᱮᱧᱟ ᱦᱮᱡ ᱞᱮᱱ ᱠᱷᱟᱱ ᱜᱮᱧ ᱧᱮᱞ ᱠᱟᱠᱚᱣᱟ ᱯᱮᱥᱮᱱᱴ ᱫᱚ ᱡᱟᱦᱟᱸᱭ ᱱᱚᱝᱠᱟ ᱠᱚ ᱟᱹᱜᱩ ᱞᱮᱠᱚ ᱠᱷᱟᱱ ᱫᱚ ᱠᱳᱱᱳ ᱚᱥᱩᱵᱤᱫᱷᱟ ᱵᱟᱹᱱᱩᱜᱼᱟ ᱦᱤᱡᱩᱜ ᱯᱮ ᱦᱮᱸ ᱦᱮᱸ ᱧᱟᱢᱤᱧ ᱜᱮᱭᱟᱢ